ᱤᱧᱫᱚ ᱡᱚᱠᱷᱚᱱ ᱯᱷᱟᱭᱤᱵᱽ ᱨᱮ ᱯᱟᱲᱦᱟᱜ ᱠᱟᱱ ᱛᱟᱦᱮᱱᱟ ᱤᱥᱠᱩᱞ ᱨᱮ ᱢᱟᱱᱮ ᱳᱭ ᱦᱟᱭ ᱤᱥᱠᱩᱞ ᱛᱚᱠᱷᱚᱱ ᱫᱚ ᱟᱞᱮᱭᱟᱜ ᱫᱟᱹᱲ ᱛᱟᱦᱮᱸ ᱠᱟᱱᱟ ᱢᱤᱫ ᱥᱚ ᱢᱤᱴᱟᱨ ᱫᱟᱹᱲ ᱟᱫᱚ ᱤᱧᱫᱚᱧ ᱧᱩᱛᱩᱢᱤᱧ ᱮᱢ ᱠᱮᱫᱟ ᱫᱟᱹᱲ ᱨᱤᱧ ᱮᱢ ᱠᱮᱫᱟ ᱟ ᱦᱟᱭ ᱡᱟᱢ ᱨᱮᱧ ᱮᱢ ᱠᱮᱫᱟ ᱞᱚᱝ ᱡᱟᱢ ᱨᱮᱦᱚᱸᱧ ᱮᱢ ᱠᱮᱫᱟ ᱛᱚᱠᱷᱚᱱ ᱫᱚ ᱵᱚᱭᱚᱥ ᱢᱳᱴᱟᱢᱩᱴᱤ ᱤᱧᱟ ᱜ ᱫᱚ ᱵᱟᱨᱚ ᱛᱮᱨᱚ ᱵᱚᱪᱷᱚᱨ ᱵᱚᱭᱚᱥ ᱛᱟᱦᱮ ᱞᱮᱱ ᱛᱤᱧᱟ ᱡᱮᱢᱚᱱ ᱯᱨᱚᱛᱷᱚᱢ ᱫᱤᱱ ᱫᱚ ᱤᱥᱠᱩᱞ ᱢᱟᱴᱷ ᱟᱞᱮᱭᱟᱜ ᱤᱥᱠᱩᱞ ᱢᱟᱴᱷ ᱨᱮ ᱫᱟᱹᱲ ᱫᱟᱭ ᱢᱤᱫᱥᱚ ᱢᱤᱴᱟᱨ ᱫᱟᱹᱲ ᱟᱞᱮᱭᱟᱜ ᱫᱟᱹᱲ ᱨᱮᱫᱚ ᱦᱟᱛᱟᱣᱮᱜ ᱠᱚ ᱛᱟᱦᱮᱱᱟ ᱯᱷᱟᱥᱴ ᱥᱮᱠᱮᱱᱰ ᱛᱷᱟᱲ ᱩᱱᱠᱩ ᱠᱚ ᱦᱟᱛᱟᱣ ᱠᱚᱣᱟ ᱛᱚᱠᱷᱚᱱ ᱫᱚ ᱤᱧᱫᱚ ᱯᱨᱚᱛᱷᱚᱢ ᱨᱟᱣᱩᱱᱰ ᱨᱮᱫᱚᱧ ᱥᱮᱠᱮᱱᱰ ᱨᱮᱧ ᱡᱤᱛᱟᱹᱣ ᱮᱱᱟ ᱫᱟᱹᱲᱨᱮ ᱟᱫᱚ ᱤᱧᱟᱹᱜ ᱤᱧ ᱠᱚ ᱥᱟᱵ ᱠᱤᱫᱤᱧᱟ ᱧᱩᱛᱩᱢ ᱠᱚ ᱚᱞ ᱠᱤᱫᱤᱧᱟ ᱡᱮ ᱩᱢᱩᱠ ᱪᱷᱮᱞᱮ ᱥᱮ ᱚᱢᱩᱠᱷ ᱜᱤᱫᱽᱨᱟᱹᱭ ᱥᱮᱠᱮᱱᱰᱨᱮ ᱥᱮᱠᱮᱱᱰᱱᱟ ᱫᱟᱹᱲ ᱦᱮᱞᱟᱣ ᱨᱮ ᱮᱠᱥᱳ ᱢᱤᱴᱟᱨ ᱫᱟᱹᱲᱨᱮ ᱟᱫᱚ ᱛᱚᱠᱷᱚᱱ ᱤᱧ ᱢᱚᱱᱮᱨᱤᱧ ᱵᱷᱟᱵᱽᱱᱟᱭᱮᱱᱟ ᱮᱵᱟᱨᱫᱟ ᱢᱟᱥᱴᱟᱨ ᱠᱚ ᱢᱮᱱ ᱠᱮᱫᱟ ᱵᱟᱹᱵᱩ ᱛᱳᱨ ᱱᱟᱢᱴᱟ ᱵᱚᱞ ᱧᱩᱛᱩᱢ ᱠᱚ ᱠᱩᱞᱤ ᱠᱤᱫᱤᱧᱟ ᱧᱩᱛᱩᱢ ᱠᱚ ᱞᱟᱹᱭ ᱟᱠᱚ ᱤᱭᱟᱹ ᱵᱟᱲᱟ ᱠᱟᱛᱮ ᱜᱤᱫᱽᱨᱟᱹ ᱠᱚ ᱮᱴᱟᱜ ᱮᱴᱟᱜ ᱠᱷᱮᱞ ᱨᱮᱠᱚ ᱦᱚᱦᱚ ᱟᱹᱫᱤᱧᱟ ᱦᱟᱭ ᱞᱚᱝ ᱡᱟᱢ ᱨᱮᱠᱚ ᱞᱚᱝ ᱡᱟᱢ ᱨᱮ ᱠᱷᱮᱞ ᱤᱧ ᱮᱢ ᱠᱮᱫᱟ ᱚᱸᱰᱮ ᱫᱚᱧ ᱛᱷᱟᱨᱰ ᱮᱱᱟ ᱦᱮᱸ ᱛᱷᱟᱨᱰ ᱮᱱ ᱠᱷᱟᱡ ᱚᱸᱰᱮ ᱦᱚᱸ ᱧᱩᱛᱩᱢ ᱠᱚ ᱚᱞ ᱠᱮᱜ ᱛᱤᱧᱟ ᱟᱨ ᱦᱟᱭ ᱡᱟᱢᱯ ᱨᱮᱫᱚᱧ ᱯᱷᱟᱥᱴ ᱮᱱᱟ ᱚᱸᱰᱮ ᱧᱩᱛᱩᱢ ᱠᱚ ᱚᱞ ᱠᱮᱜ ᱛᱤᱧᱟ ᱧᱩᱛᱩᱢ ᱚᱞ ᱵᱟᱲᱟ ᱠᱟᱛᱮ ᱢᱟᱥᱴᱟᱨ ᱠᱚ ᱢᱮᱱ ᱠᱮᱫᱟ ᱵᱟᱹᱵᱩ ᱮᱠᱷᱚᱱ ᱛᱚ ᱪᱟᱨᱴᱟ ᱵᱟᱡᱮ ᱜᱮᱞᱚ ᱤᱥᱠᱩᱞ ᱴᱤᱥᱠᱩᱞ ᱵᱚᱱᱫᱚ ᱤᱱᱟᱹ ᱠᱟᱛᱮ ᱢᱮᱱ ᱫᱟᱠᱚ ᱜᱟᱯᱟ ᱫᱚ ᱦᱤᱡᱩᱜ ᱯᱮ ᱚᱢᱩᱠᱷ ᱡᱟᱭᱜᱟ ᱨᱮ ᱜᱟᱛᱮ ᱦᱩᱭᱩᱜᱼᱟ ᱫᱟᱹᱲ ᱠᱷᱮᱞᱳᱰ ᱦᱩᱭᱩᱜᱼᱟ ᱵᱟᱹᱧ ᱪᱟᱞᱟᱜᱼᱟ ᱟᱫᱚ ᱤᱧᱦᱚᱸ ᱚᱱᱟᱧ ᱪᱤᱱᱛᱟᱹᱜ ᱠᱟᱱᱟ ᱚᱸᱰᱮ ᱫᱚᱧ ᱪᱟᱞᱟᱜ ᱪᱮᱫ ᱞᱮᱠᱟ ᱯᱚᱨᱤᱥᱛᱷᱤᱛᱤ ᱟᱫᱚᱧ ᱪᱟᱞᱟᱜᱼᱟ ᱫᱟᱲᱮᱭᱟᱜ ᱟᱹᱧ ᱥᱮ ᱵᱟᱹᱧ ᱫᱟᱲᱮᱭᱟᱜᱼᱟ ᱩᱱᱟᱹᱜ ᱪᱤᱱᱛᱟᱹ ᱵᱷᱟᱵᱽᱱᱟ ᱟᱫᱚ ᱧᱩᱛᱩᱢ ᱢᱟ ᱚᱸᱰᱮᱧ ᱮᱢ ᱠᱟᱜ ᱡᱮ ᱥᱮᱠᱮᱱᱰ ᱠᱟᱹᱱᱟᱹᱧ ᱟᱫᱚ ᱤᱫᱤ ᱢᱟᱠᱚ ᱤᱫᱤᱭᱟᱹᱧ ᱜᱮ ᱟᱫᱚᱧ ᱪᱟᱞᱟᱣᱱᱟ ᱪᱟᱞᱟᱣᱱᱟᱞᱮ ᱫᱚᱥᱴᱟ ᱨᱮᱜᱮ ᱢᱟᱴᱷᱨᱮ ᱵᱟ ᱢᱟᱴᱷᱨᱮ ᱚᱞᱠᱟᱫ ᱢᱤᱫᱥᱚ ᱢᱤᱴᱟᱨ ᱫᱟᱹᱲ ᱯᱨᱚᱛᱷᱚᱢ ᱫᱚ ᱢᱤᱫᱥᱚ ᱢᱤᱴᱟᱨ ᱫᱟᱹᱲ ᱠᱚ ᱮᱢᱟᱜ ᱞᱮᱭᱟ ᱫᱟᱹᱲ ᱵᱟᱲᱟ ᱠᱟᱛᱮᱜ ᱚᱸᱰᱮ ᱠᱷᱚᱱᱤᱧ ᱯᱷᱟᱥᱴ ᱞᱮᱱᱟ ᱟᱨ ᱫᱩᱥᱚ ᱢᱤᱴᱟᱨ ᱫᱟᱹᱲ ᱚᱸᱰᱮ ᱠᱚ ᱫᱟᱜᱽ ᱠᱟᱫᱟ ᱪᱩᱱ ᱛᱮ ᱪᱩᱱ ᱛᱮᱠᱚ ᱫᱟᱜᱽ ᱠᱟᱫᱟ ᱠᱟᱹᱴᱤᱡ ᱠᱟᱹᱴᱤᱡ ᱢᱤᱫ ᱦᱟᱛ ᱞᱮᱠᱟ ᱚᱲᱟᱜ ᱚᱲᱟᱜ ᱠᱷᱚᱡ ᱵᱟᱦᱨᱮᱢ ᱩᱰᱩᱠ ᱞᱮᱱ ᱞᱮᱠᱷᱟᱱ ᱜᱮ ᱰᱤᱥ ᱠᱚᱣᱟᱞᱤ ᱚᱱᱟᱜᱤᱧ ᱪᱤᱱᱛᱟᱹᱜ ᱠᱟᱱᱟ ᱱᱚᱸᱰᱮ ᱜᱤᱫᱽᱨᱟᱹ ᱢᱤᱫ ᱥᱚᱝᱜᱮ ᱠᱚ ᱫᱟᱹᱲ ᱦᱚᱪᱚᱭᱮᱜ ᱞᱮᱭᱟ ᱟᱨ ᱫᱚᱥᱴᱤ ᱜᱤᱫᱽᱨᱟᱹ ᱚᱱᱟᱜᱤᱧ ᱪᱤᱱᱛᱟᱹᱜ ᱠᱟᱱᱟ ᱦᱩᱭᱩᱜ ᱟᱥᱮ ᱵᱟᱝ ᱦᱩᱭᱩᱜᱼᱟ ᱪᱮᱫ ᱞᱮᱠᱟᱧ ᱫᱟᱹᱲᱟ ᱵᱟᱹᱧ ᱫᱟᱹᱲᱟ ᱟᱫᱚ ᱤᱧᱫᱚ ᱜᱮᱢ ᱯᱮᱱ ᱤᱧ ᱦᱚᱨᱚᱜ ᱠᱮᱫᱟ ᱟᱨᱤᱧ ᱞᱟᱭᱤᱱ ᱨᱮᱧ ᱛᱤᱸᱜᱩᱭᱮᱱᱟ ᱡᱚᱛᱚ ᱦᱚᱲᱠᱚ ᱫᱟᱹᱲ ᱡᱚᱛᱚ ᱢᱟᱥᱴᱟᱨ ᱠᱚ ᱢᱮᱱ ᱠᱮᱫᱟ ᱮᱠ ᱫᱩ ᱛᱤᱱ ᱵᱚᱞᱵᱚ ᱛᱤᱱ ᱵᱚᱞᱞᱮ ᱥᱚᱵᱟᱭ ᱵᱷᱟᱜᱽᱵᱤ ᱟᱫᱚ ᱚᱱᱟᱜᱮ ᱤᱧᱤᱧ ᱟᱸᱡᱚᱢ ᱠᱮᱫᱟ ᱮᱠ ᱫᱩ ᱛᱤᱱ ᱢᱮᱱ ᱠᱮᱜᱼᱟ ᱡᱚᱛᱚ ᱦᱚᱲᱠᱚ ᱫᱟᱹᱲᱮᱜ ᱠᱷᱟᱱ ᱤᱧ ᱢᱟ ᱢᱚᱡᱽ ᱛᱮ ᱵᱟᱹᱧ ᱟᱸᱡᱚᱢ ᱞᱮᱜ ᱤᱧ ᱢᱟ ᱚᱸᱰᱮᱧ ᱛᱤᱸᱜᱩ ᱛᱟᱦᱮᱱ ᱠᱟᱱᱟ ᱢᱟᱥᱴᱟᱨ ᱮ ᱢᱮᱱᱫᱟ ᱵᱷᱟᱜᱟ ᱵᱷᱟᱜᱟ ᱵᱟᱹᱵᱩ ᱟᱫᱚ ᱚᱱᱟ ᱟᱸᱡᱚᱢᱛᱮ ᱤᱧ ᱫᱚ ᱮᱢᱚᱱ ᱤᱧ ᱫᱟᱹᱨ ᱫᱟᱹᱲᱟ ᱫᱩᱥᱳ ᱢᱤᱴᱟᱨ ᱫᱟᱹᱲ ᱢᱤᱫ ᱯᱟᱸᱠ ᱤᱧ ᱟᱹᱪᱩᱨᱱᱟ ᱵᱟᱹᱭ ᱵᱟᱹᱭᱛᱮ ᱟᱨ ᱫᱚᱥᱨᱟ ᱯᱟᱠ ᱨᱮᱫᱚ ᱤᱧ ᱡᱮᱢᱚᱱᱤᱧ ᱫᱟᱹᱲ ᱠᱮᱫᱟ ᱥᱮᱠᱮᱢᱰ ᱨᱟᱣᱩᱱᱰ ᱨᱤᱧ ᱟᱵᱟᱨ ᱥᱮᱠᱮᱱᱰ ᱜᱮᱧ ᱛᱤᱭᱳᱜ ᱠᱮᱫᱟ ᱥᱮᱠᱮᱱᱰ ᱨᱟᱣᱩᱱᱰ ᱨᱤᱧ ᱛᱤᱭᱳᱜ ᱮᱱ ᱠᱷᱟᱡ ᱛᱤ ᱠᱚ ᱥᱟᱵ ᱠᱮᱫ ᱛᱤᱧᱟ ᱧᱩᱛᱩᱢ ᱠᱚ ᱚᱞ ᱠᱮᱫ ᱛᱤᱧᱟ ᱚᱱᱠᱟ ᱠᱟᱱᱛᱮ ᱟᱨ ᱥᱮᱠᱮᱱᱰ ᱨᱟᱣᱩᱱ ᱨᱮ ᱯᱷᱟᱥᱴ ᱠᱟᱛᱮ ᱦᱟᱭ ᱡᱟᱢ ᱨᱤᱧ ᱪᱟᱞᱟᱣᱱᱟ ᱦᱟᱭ ᱡᱟᱢ ᱨᱮ ᱚᱸᱰᱮ ᱦᱚᱸᱧ ᱯᱷᱟᱥᱴ ᱮᱱᱟ ᱞᱚᱝ ᱡᱟᱢ ᱨᱮᱦᱚᱸᱧ ᱯᱷᱟᱥᱴ ᱮᱱᱟ ᱯᱷᱟᱥᱴ ᱠᱟᱛᱮ ᱡᱚᱠᱷᱚᱱ ᱟᱞᱮ ᱯᱨᱟᱭᱤᱡᱽ ᱠᱚ ᱮᱢᱟᱜ ᱞᱮᱭᱟ ᱥᱴᱮᱡᱽ ᱪᱮᱛᱟᱱᱨᱮ ᱩᱱᱟᱹᱜ ᱜᱟᱱ ᱦᱟᱡᱟᱨ ᱦᱟᱡᱟᱨ ᱦᱚᱲ ᱪᱮᱛᱟᱱᱨᱮ ᱥᱴᱮᱡᱽ ᱪᱮᱛᱟᱱ ᱨᱮ ᱯᱨᱟᱭᱤᱡᱽ ᱠᱚ ᱮᱢᱟ ᱫᱤᱧᱟᱹ ᱤᱧᱫᱚ ᱛᱚᱠᱷᱚᱱ ᱫᱚ ᱪᱮᱫ ᱯᱷᱟᱥᱴ ᱯᱨᱟᱭᱤᱡᱽ ᱫᱚᱠᱚ ᱮᱢᱟᱣᱫᱤᱧᱟ ᱢᱤᱫᱴᱮᱡᱽ ᱵᱮᱜᱽ ᱚᱱᱮ ᱤᱥᱠᱩᱞ ᱵᱮᱜᱽ ᱠᱟᱹᱴᱤᱡ ᱧᱚᱜᱼᱟᱜ ᱢᱤᱫ ᱰᱮᱲᱥᱚ ᱴᱟᱠᱟ ᱫᱟᱢ ᱱᱤᱛᱚᱜ ᱫᱚ ᱯᱟᱥᱮᱡ ᱚᱱᱟ ᱵᱮᱜᱽ ᱥᱟᱵ ᱠᱟᱛᱮ ᱜᱮ ᱚᱲᱟᱜ ᱤᱧ ᱦᱮᱡᱱᱟ ᱟᱹᱰᱤ ᱠᱩᱥᱤ ᱨᱟᱹᱥᱠᱟ ᱟᱹᱭᱠᱟᱹᱣ ᱠᱮᱜ ᱛᱮ ᱤᱧᱦᱚᱸ ᱟᱹᱰᱤ ᱜᱚᱨᱚᱵᱤᱧ ᱟᱹᱭᱠᱟᱹᱣ ᱠᱮᱫᱟ